ᱤᱧᱟᱹᱜ ᱢᱤᱫᱴᱟᱱ ᱦᱮᱱᱰ ᱵᱮᱜᱽ ᱢᱮᱱᱟᱜ ᱛᱤᱧᱟᱹ ᱛᱳ ᱦᱮᱱᱰ ᱵᱮᱠ ᱚᱱᱟ ᱟᱹᱰᱤ ᱤᱧ ᱥᱟᱦᱟᱡᱡᱳᱧᱟᱭ ᱢᱟᱱᱮ ᱩᱯᱚᱠᱟᱨᱤᱧᱟᱭ ᱥᱮ ᱦᱮᱞᱯ ᱤᱧᱟᱹᱭ ᱪᱤᱠᱟᱹᱥᱮ ᱚᱱᱟᱛᱮ ᱚᱱᱟ ᱠᱷᱟᱱᱫᱚ ᱤᱧ ᱯᱟᱛᱟ ᱪᱮ ᱯᱟᱛᱟᱧᱮᱞ ᱡᱩᱫᱤᱧ ᱪᱟᱞᱟᱜᱼᱟ ᱥᱮ ᱡᱟᱦᱟᱸ ᱯᱮᱲᱟ ᱚᱲᱟᱜ ᱠᱚᱧ ᱪᱟᱞᱟᱜᱼᱟ ᱛᱳ ᱪᱟᱞᱟᱜ ᱠᱷᱟᱱ ᱵᱚᱲᱚ ᱵᱮᱜᱽ ᱫᱚ ᱤᱫᱤ ᱵᱟᱭ ᱜᱟᱱᱚᱜᱼᱟ ᱪᱮᱫᱟᱜ ᱥᱮ ᱚᱱᱟᱨᱮ ᱩᱱᱟᱹᱜ ᱢᱟᱨᱟᱝ ᱵᱮᱜᱽ ᱤᱫᱤ ᱠᱟᱜ ᱟᱢ ᱩᱱᱟᱜ ᱜᱟᱱ ᱥᱟᱢᱟᱱ ᱛᱚ ᱵᱟᱭ ᱤᱫᱤ ᱜᱟᱱᱚᱜᱼᱟᱥᱮ ᱚᱱᱟ ᱨᱮᱫᱚ ᱠᱟᱹᱴᱤᱡ ᱦᱚᱯᱚᱱ ᱦᱚᱯᱚᱱ ᱡᱤᱱᱤᱥ ᱠᱚ ᱩᱱᱟᱹᱜ ᱢᱟᱨᱟᱝ ᱵᱮᱜᱽ ᱮᱢ ᱤᱫᱤ ᱠᱟᱜᱼᱟ ᱛᱚ ᱵᱮᱠᱟᱨ ᱚᱱᱟᱫᱚ ᱤᱫᱤ ᱠᱟᱛᱮᱜ ᱠᱳᱱᱚ ᱤᱭᱟᱹ ᱵᱟᱝ ᱛᱳ ᱚᱱᱟ ᱠᱷᱟᱹᱛᱤᱨ ᱤᱧᱟᱹᱜ ᱦᱮᱱᱰ ᱵᱮᱜᱽ ᱢᱮᱱᱟᱜ ᱛᱤᱧᱟᱹ ᱛᱳ ᱚᱱᱟ ᱛᱮᱜᱤᱧ ᱤᱫᱤᱭᱟ ᱛᱳ ᱚᱱᱟ ᱨᱮᱫᱚ ᱡᱚᱛᱚᱣᱟᱜ ᱥᱟᱢᱵᱷᱟᱣ ᱜᱟᱱᱚᱜᱼᱟ ᱪᱷᱳᱴᱳ ᱠᱷᱟᱴᱳ ᱡᱤᱱᱤᱥ ᱤᱧᱟᱹᱜ ᱪᱟᱨᱡᱟᱨ ᱱᱟᱹᱠᱤᱡ ᱠᱚ ᱤᱧᱟᱹᱜ ᱥᱩᱫᱽ ᱵᱟᱦᱟ ᱠᱚ ᱤᱧ ᱥᱩᱫᱽ ᱵᱟᱦᱟ ᱠᱚ ᱜᱟᱰᱟᱨ ᱠᱚ ᱤᱧ ᱚᱱᱟ ᱨᱮᱜᱤᱧ ᱥᱟᱢᱵᱟᱣ ᱠᱟᱜᱼᱟ ᱟᱭᱱᱟ ᱠᱚᱦᱚᱸ ᱤᱧ ᱡᱩᱫᱤ ᱯᱟᱛᱟ ᱧᱮᱞ ᱠᱚᱧ ᱪᱟᱞᱟᱜᱼᱟ ᱛᱚ ᱚᱱᱟ ᱨᱮᱜᱤᱧ ᱥᱟᱢᱵᱟᱣ ᱠᱟᱜᱼᱟ ᱛᱟᱨᱯᱚᱨᱮ ᱚᱱᱟᱨᱮ ᱚᱱᱮᱠ ᱥᱟᱦᱟᱡᱡᱳ ᱮᱢᱟᱹᱧᱟᱭ ᱡᱚᱛᱚᱣᱟᱜ ᱚᱱᱟ ᱨᱮᱜᱤᱧ ᱥᱟᱢᱵᱟᱣ ᱠᱟᱜᱼᱟ ᱦᱚᱯᱚᱱ ᱦᱤᱯᱚᱱ ᱡᱤᱱᱤᱥ ᱠᱚ ᱢᱳᱵᱟᱭᱤᱞ ᱥᱟᱢᱵᱟᱣ ᱜᱟᱱᱚᱜᱼᱟ ᱤᱧᱟᱹᱜ ᱞᱟᱹᱭᱤᱴ ᱠᱚ ᱞᱟᱭᱤᱴ ᱠᱚ ᱥᱟᱢᱵᱟᱣ ᱜᱟᱱᱚᱜᱼᱟ ᱚᱱᱟ ᱨᱮᱫᱚ ᱚᱱᱟ ᱠᱷᱟᱹᱛᱤᱨ ᱛᱮ ᱚᱱᱟᱫᱚ ᱚᱱᱟᱜᱮ ᱫᱚᱢᱮ ᱩᱯᱚᱠᱟᱨᱤᱧᱟᱭ ᱚᱱᱟ ᱠᱷᱟᱹᱛᱤᱨ ᱛᱮ ᱦᱮᱱᱰ ᱵᱮᱜᱽ ᱜᱮ ᱵᱮᱥᱤᱧ ᱵᱩᱡᱟ ᱯᱟᱛᱟ ᱧᱮᱞ ᱥᱮ ᱱᱚᱝᱠᱟ ᱯᱮᱲᱟ ᱚᱲᱟᱜ ᱠᱚ ᱪᱟᱞᱟᱣ ᱥᱚᱢᱚᱭ ᱫᱚ ᱟᱨ ᱢᱟᱨᱟᱝ ᱵᱮᱜᱽ ᱫᱚ ᱚᱱᱠᱟ ᱩᱱᱟᱹᱜ ᱢᱟᱨᱟᱝ ᱵᱮᱜᱽ ᱤᱫᱤ ᱠᱟᱜ ᱟᱢ ᱛᱚ ᱠᱚᱥᱴᱚ ᱜᱮ ᱚᱱᱟ ᱠᱷᱟᱹᱛᱤᱨ ᱛᱮ ᱦᱮᱱᱰ ᱵᱮᱜᱽ ᱫᱚ ᱟᱭᱢᱟ ᱥᱟᱦᱟᱡᱡᱳᱭ ᱤᱢᱟᱹᱧᱟ ᱚᱱᱟ ᱠᱷᱟᱹᱛᱤᱨ ᱛᱮ ᱦᱮᱱᱰ ᱵᱮᱜᱽ ᱜᱮ ᱤᱧ ᱵᱮᱵᱚᱦᱟᱨ ᱛᱟᱦᱮᱱ